ᱫᱷᱚᱨᱚᱢ ᱫᱚ ᱱᱚᱣᱟ ᱠᱟᱱᱟ ᱟᱵᱚ ᱡᱟᱦᱟᱸ ᱵᱚᱸᱜᱟ ᱵᱳᱨᱳᱭᱟᱵᱚ ᱡᱟᱦᱟᱸ ᱛᱤᱱᱟᱹᱜ ᱜᱮᱵᱚ ᱡᱟᱹᱛᱤ ᱢᱮᱱᱟᱜ ᱵᱚᱱ ᱩᱱᱠᱩ ᱡᱮ ᱡᱟᱦᱟᱨ ᱟᱜ ᱡᱟᱦᱮᱨ ᱜᱟᱲ ᱢᱮᱱᱟᱜ ᱛᱟᱵᱚᱱᱟ ᱟᱨ ᱵᱟᱠᱷᱟᱱ ᱵᱚᱸᱜᱟ ᱵᱳᱨᱳ ᱨᱮᱱᱟᱜ ᱡᱟᱭᱜᱟ ᱢᱮᱱᱟᱜᱼᱟ ᱟᱨ ᱵᱚᱸᱜᱟ ᱵᱳᱨᱳ ᱦᱚᱸ ᱧᱩᱛᱩᱢ ᱛᱟᱠᱚ ᱟᱞᱟᱜᱽ ᱜᱮᱭᱟ ᱚᱱᱟ ᱧᱩᱛᱩᱢ ᱛᱮᱵᱚ ᱵᱚᱸᱜᱟ ᱵᱳᱨᱳᱭᱟ ᱡᱚᱛᱚᱜᱮ ᱟᱨ ᱩᱱᱠᱩ ᱡᱟᱦᱟᱸ ᱵᱚᱱ ᱵᱚᱸᱜᱟ ᱟᱠᱚ ᱛᱟᱦᱮᱸᱫ ᱩᱱᱠᱩ ᱟᱵᱚ ᱠᱚ ᱥᱟᱹᱨᱤ ᱦᱚᱪᱚ ᱵᱚᱱᱟ ᱦᱳᱭ ᱟᱠᱚ ᱠᱚ ᱯᱟᱹᱛᱭᱟᱹᱣ ᱦᱚᱪᱚ ᱞᱮᱠᱚ ᱠᱷᱟᱱ ᱟᱵᱚ ᱦᱚᱸᱵᱚᱱ ᱢᱮᱱᱟᱜᱼᱟ ᱦᱳᱭ ᱮᱢ ᱟᱠᱟᱫ ᱠᱚᱣᱟᱞᱮ ᱟᱞᱮ ᱦᱚᱸ ᱡᱟᱦᱟᱸ ᱛᱤᱥ ᱡᱟᱦᱟᱱᱟᱜ ᱞᱟᱹᱜᱤᱫ ᱠᱚ ᱜᱚᱲᱚ ᱟᱞᱮᱭᱟ ᱫᱟᱜ ᱡᱟᱹᱯᱩᱫ ᱡᱟᱦᱟᱸ ᱚᱱᱟ ᱠᱚ ᱞᱟᱹᱜᱤᱫ ᱦᱚᱸ ᱵᱚᱸᱜᱟ ᱵᱳᱨᱳ ᱠᱚᱵᱚᱱ ᱦᱚᱦᱚ ᱟᱠᱚ ᱠᱷᱟᱱ ᱟᱵᱚ ᱵᱚ ᱢᱮᱛᱟ ᱟᱠᱚᱣᱟ ᱟᱯᱮ ᱱᱚᱣᱟᱞᱮ ᱮᱢᱟ ᱯᱮᱭᱟ ᱟᱞᱮ ᱫᱟᱜ ᱡᱟᱹᱯᱩᱫ ᱟᱞᱮ ᱯᱮ ᱪᱟᱥ ᱵᱟᱥ ᱠᱚ ᱵᱮᱥ ᱦᱩᱭᱩᱜᱼᱟ ᱡᱟᱦᱟᱸᱜᱮ ᱪᱟᱥ ᱵᱟᱥ ᱟᱵᱚ ᱵᱮᱸᱜᱟᱲ ᱵᱤᱞᱟᱹᱛᱤ ᱠᱚ ᱚᱱᱟ ᱦᱚᱸ ᱫᱟᱜ ᱡᱟᱹᱯᱩᱫ ᱞᱮᱠᱷᱟᱱ ᱵᱷᱟᱹᱜᱤ ᱦᱩᱭᱩᱜᱼᱟ ᱚᱱᱟ ᱞᱮᱠᱟᱛᱮ ᱟᱵᱚᱣᱟᱜ ᱟᱠᱚ ᱵᱚᱱ ᱠᱩᱥᱤ ᱦᱚᱪᱚ ᱞᱮᱠᱚ ᱠᱷᱟᱱ ᱟᱵᱚ ᱦᱚᱸ ᱩᱱᱠᱩ ᱵᱚᱸᱜᱟ ᱵᱩᱨᱩ ᱟᱵᱚ ᱠᱚ ᱠᱩᱥᱤ ᱦᱚᱪᱚ ᱵᱚᱱᱟ ᱚᱱᱟ ᱠᱷᱟᱹᱛᱤᱨ ᱟᱨ ᱱᱚᱜᱼᱚᱸᱭ ᱡᱟᱦᱟᱸ ᱵᱚᱱ ᱢᱮᱱᱟ ᱡᱟᱦᱟᱸ ᱥᱮᱫ ᱦᱤᱡᱩᱜ ᱥᱮᱱᱚᱜ ᱨᱮᱦᱚᱸ ᱩᱱᱠᱩ ᱟᱵᱚ ᱠᱚ ᱜᱚᱲᱚ ᱟᱵᱚᱱᱟ ᱤᱫᱤ ᱟᱹᱜᱩ ᱵᱚᱱᱟ ᱠᱚ ᱜᱤᱫᱽᱨᱟᱹ ᱯᱤᱫᱽᱨᱟᱹ ᱠᱚᱦᱚᱸ ᱡᱟᱦᱟᱸ ᱛᱤᱱᱟᱹᱜ ᱨᱳᱜᱽ ᱟᱡᱟᱨ ᱠᱚᱨᱮ ᱠᱷᱚᱱ ᱟᱵᱚ ᱠᱚ ᱵᱟᱧᱪᱟᱣ ᱠᱟᱵᱚᱱᱟ ᱠᱚ ᱦᱚᱦᱚ ᱠᱚᱣᱟᱵᱚᱱ ᱡᱟᱦᱟᱸ ᱛᱤᱱᱨᱮ ᱩᱱᱠᱩ ᱠᱚ ᱟᱸᱡᱚᱢᱟ ᱟᱵᱚ ᱨᱩᱣᱟᱹᱜ ᱟᱭ ᱵᱟᱠᱷᱟᱱ ᱡᱟᱦᱟᱸ ᱛᱮ ᱪᱟᱞᱟᱜ ᱠᱟᱱᱟᱭ ᱩᱱᱤ ᱚᱱᱟ ᱡᱟᱭᱜᱟ ᱤᱫᱤᱭᱮᱭᱟ ᱠᱚ ᱥᱮᱴᱮᱨᱮᱭᱟ ᱠᱚ ᱚᱱᱟ ᱥᱟᱶᱛᱮ ᱟᱨ ᱥᱩᱛᱩᱜ ᱟᱹᱜᱩᱭᱮᱭᱟ ᱠᱚ ᱟᱵᱚ ᱡᱟᱦᱟᱸ ᱞᱮᱠᱟ ᱟᱠᱚ ᱵᱚᱱ ᱱᱮᱦᱚᱨ ᱠᱚᱣᱟ ᱠᱚᱵᱚ ᱢᱟᱱᱟᱣ ᱦᱚᱪᱚ ᱠᱚᱣᱟ ᱚᱱᱠᱟ ᱜᱮ ᱟᱵᱚ ᱦᱚᱸ ᱟᱠᱚ ᱠᱚ ᱢᱟᱱᱟᱣ ᱵᱚᱱᱟ